ᱥᱟᱹᱜᱩᱱ ᱜᱷᱚᱴᱚᱱ ᱢᱟᱱᱮ ᱟᱹᱞᱤᱧᱟᱜ ᱥᱟᱹᱜᱩᱱ ᱜᱷᱚᱴᱚᱱ ᱢᱮᱱ ᱞᱮᱠᱷᱟᱱ ᱟᱹᱰᱤᱜᱮ ᱱᱟᱯᱟᱭ ᱡᱤᱭᱟᱹᱲ ᱜᱮᱭᱟ ᱟᱹᱞᱤᱧ ᱫᱚ ᱩᱲᱤᱥᱥᱟ ᱯᱚᱱᱚᱛ ᱢᱚᱭᱩᱨᱵᱷᱚᱸᱡᱽ ᱡᱮᱞᱟ ᱠᱷᱚᱱᱛᱚ ᱯᱤᱲ ᱟᱛᱳ ᱜᱳᱯᱤᱱᱟᱛᱷᱯᱩᱨ ᱨᱮ ᱛᱟᱹᱞᱤᱧ ᱡᱟᱱᱟᱢ ᱫᱚ ᱟᱹᱞᱤᱧᱟᱜ ᱜᱷᱟᱨᱚᱸᱡᱽ ᱢᱮᱱ ᱞᱮᱠᱷᱟᱱ ᱤᱧ ᱵᱟᱵᱟ ᱟᱭᱳ ᱠᱤᱱ ᱛᱟᱦᱮᱸ ᱠᱟᱱᱟ ᱩᱱᱠᱤᱱ ᱵᱚᱸᱜᱟ ᱛᱟᱞᱟ ᱟᱠᱟᱱᱟ ᱠᱤᱱ ᱟᱹᱞᱤᱧ ᱫᱚᱞᱤᱧ ᱮᱠᱞᱟ ᱜᱮᱭᱟ ᱵᱟᱹᱦᱩ ᱛᱟᱹᱞᱤᱧ ᱢᱮᱱᱟᱭᱟ ᱢᱤᱫᱴᱟᱝ ᱦᱚᱯᱚᱱ ᱛᱟᱹᱞᱤᱧ ᱵᱟᱨᱭᱟ ᱠᱚᱲᱟ ᱜᱤᱫᱽᱨᱟᱹ

ᱜᱷᱟᱨᱚᱸᱡᱽ ᱨᱮᱭᱟᱜ ᱡᱤᱭᱚᱱ ᱫᱚ ᱟᱹᱰᱤ ᱱᱟᱯᱟᱭ ᱜᱮ ᱥᱮᱱᱚᱜ ᱠᱟᱱᱟ ᱪᱮᱠᱟᱛᱮ ᱟᱹᱞᱤᱧ ᱫᱚ ᱚᱱᱠᱟ ᱫᱚ ᱪᱮᱫᱦᱚᱸ ᱵᱟᱹᱞᱤᱧ ᱪᱮᱠᱟᱭᱟ ᱚᱱᱠᱟ ᱫᱚ ᱟᱹᱞᱤᱧ ᱫᱚ ᱨᱩᱥᱤᱠᱟ ᱠᱟᱱᱟ ᱞᱤᱧ ᱥᱮᱨᱮᱧ ᱦᱚᱸᱞᱤᱧ ᱥᱮᱨᱮᱧᱟ ᱦᱚᱸᱞᱤᱧ ᱠᱚᱨᱟᱣᱟ ᱥᱟᱶᱛᱮ ᱮᱨᱟ ᱛᱟᱹᱞᱤᱧ ᱦᱚᱸ ᱟᱛᱳ ᱫᱤᱥᱚᱢ ᱱᱟᱞᱦᱟ ᱛᱩᱢᱟᱹᱞ ᱚᱱᱠᱟ ᱛᱮᱜᱮ ᱟᱹᱞᱤᱧ ᱫᱚ ᱜᱷᱟᱨᱚᱸᱡᱽ ᱫᱚ ᱱᱟᱯᱟᱭ ᱛᱮᱞᱤᱧ ᱪᱟᱞᱟᱣᱮᱫᱼᱟ ᱚᱱᱟ ᱥᱟᱶᱛᱮ ᱟᱹᱞᱤᱧ ᱜᱤᱫᱽᱨᱟᱹ ᱟᱜ ᱟᱜᱟᱢ ᱞᱟᱹᱜᱤᱫ ᱛᱮ ᱱᱟᱯᱟᱭ ᱦᱚᱨᱼᱰᱟᱦᱟᱨ ᱞᱤᱧ ᱩᱫᱩᱜ ᱠᱟᱫᱮᱭᱟ ᱱᱟᱯᱟᱭ ᱛᱮ ᱚᱞᱚᱜ ᱯᱟᱲᱦᱟᱜ ᱠᱟᱱᱟᱭ ᱡᱟᱦᱟᱸ ᱪᱮ ᱟᱵᱚ ᱫᱚ ᱠᱷᱮᱨᱣᱟᱲ ᱠᱟᱱᱟ ᱵᱚᱱ ᱟᱵᱚᱣᱟᱜ ᱚᱞᱪᱤᱠᱤ ᱛᱟᱵᱚᱱ ᱢᱮᱱᱟᱜᱼᱟ ᱟᱹᱞᱤᱧᱤᱡ ᱜᱤᱫᱽᱨᱟᱹ ᱛᱟᱹᱞᱤᱧ ᱫᱚ ᱱᱤᱛᱚᱜ ᱡᱟᱦᱟᱸ ᱪᱮ ᱟᱵᱚᱣᱟᱜ ᱚᱞᱪᱤᱠᱤ ᱛᱮᱜᱮ ᱞᱤᱧ ᱯᱟᱲᱦᱟᱣ ᱦᱚᱪᱚᱭᱮ ᱠᱟᱱᱟ ᱚᱱᱟ ᱦᱚᱸ ᱡᱷᱟᱲᱜᱨᱟᱢ ᱤᱛᱩᱱ ᱨᱮᱱᱟᱜ ᱵᱟᱹᱞᱤᱧ ᱞᱟᱹᱭ ᱫᱟᱲᱮᱭᱟᱜ ᱠᱟᱱᱟ ᱪᱮᱠᱟᱛᱮ ᱱᱩᱠᱩ ᱫᱚ ᱚᱸᱰᱮ ᱩᱲᱤᱥᱥᱟ ᱠᱷᱚᱱ ᱜᱮ ᱦᱟᱸᱰᱮ ᱠᱚ ᱟᱠᱟᱫ ᱠᱚᱣᱟ ᱨᱮ ᱚᱸᱰᱮᱭ ᱚᱞᱚᱜ ᱠᱟᱱᱟ ᱟᱨᱮ ᱪᱟᱱᱟᱪ ᱨᱮ ᱢᱩᱪᱤᱟᱢ ᱦᱮᱢᱵᱽᱨᱚᱢ ᱧᱩᱛᱩᱢ ᱛᱟᱭ ᱟᱹᱰᱤ ᱱᱟᱯᱟᱭ ᱠᱤᱱ ᱮᱫᱟ ᱟᱵᱚ ᱥᱟᱱᱛᱟᱲ ᱪᱤᱠᱤ ᱛᱮᱠᱤᱱ ᱚᱞᱚᱜ ᱠᱟᱱᱟ ᱟᱞᱮᱭᱟᱜ ᱱᱟᱜᱟᱢ ᱠᱟᱹᱦᱱᱤ ᱱᱚᱝᱠᱟ ᱢᱮᱱᱟᱜ ᱛᱟᱹᱞᱤᱧᱟ ᱱᱚᱣᱟᱜᱮ ᱟᱹᱞᱤᱧᱟᱜ ᱡᱤᱵᱚᱱ ᱨᱮ ᱟᱹᱰᱤ ᱥᱟᱹᱜᱩᱱ ᱩᱱᱠᱤᱱ ᱜᱤᱫᱽᱨᱟᱹ ᱥᱟᱱᱛᱟᱲ ᱛᱮ ᱚᱞᱚᱜ ᱠᱟᱛᱮᱫ ᱦᱚᱸ ᱟᱹᱠᱤᱱ ᱨᱮᱦᱚᱸ ᱯᱮ ᱪᱟᱱᱟᱪ ᱢᱚᱬᱮ ᱪᱟᱱᱟᱪ ᱨᱮ ᱵᱟᱵᱟᱨ ᱫᱷᱟᱣ ᱵᱷᱚᱨᱛᱤ ᱦᱚᱸᱠᱤᱱ ᱧᱟᱢ ᱟᱠᱟᱫᱼᱟ ᱱᱟᱯᱟᱭ ᱠᱤᱱ ᱚᱞᱚᱜ ᱠᱟᱱᱟ ᱪᱟᱸᱫᱳ ᱵᱚᱸᱜᱟᱣᱟᱜ ᱛᱷᱩᱢᱛᱮ ᱱᱚᱣᱟ ᱫᱚ ᱦᱩᱭᱩᱜ ᱠᱟᱱᱟ ᱵᱤᱸᱫᱩᱼᱪᱟᱱᱫᱟᱱ ᱟᱵᱚ ᱚᱞᱜᱩᱨᱩ ᱯᱚᱱᱰᱤᱛ ᱨᱚᱜᱷᱩᱱᱟᱛᱷ ᱛᱟᱠᱚᱣᱟᱜ ᱛᱷᱩᱢᱛᱮ ᱱᱚᱣᱟᱜᱮ ᱟᱹᱞᱤᱧ ᱤᱧᱟᱹᱜ ᱡᱤᱵᱚᱱ ᱨᱮᱫᱚ ᱟᱹᱰᱤ ᱱᱟᱯᱟᱭ ᱨᱟᱹᱥᱠᱟᱹ ᱜᱷᱚᱴᱚᱱ ᱠᱟᱱᱟ ᱜᱷᱚᱴᱚᱱ ᱢᱮᱱ ᱞᱮᱠᱷᱟᱱ ᱫᱚ ᱟᱹᱰᱤ ᱨᱚᱠᱚᱢ ᱵᱩᱡᱷᱟᱹᱜᱼᱟ ᱟᱵᱚ ᱚᱱᱟ ᱢᱮᱫ ᱫᱟᱜ ᱫᱚ ᱨᱟᱹᱥᱠᱟᱹ ᱛᱮᱦᱚᱸ ᱡᱚᱜᱚᱨᱼᱟ ᱟᱨ ᱫᱩᱠ ᱛᱮᱦᱚᱸ ᱡᱚᱨᱚᱜᱼᱟ ᱚᱱᱟᱫᱚ ᱟᱹᱞᱤᱧᱟᱜ ᱨᱟᱹᱥᱠᱟᱹ ᱢᱮᱫ ᱫᱟᱜ ᱡᱚᱨᱚᱜᱼᱟ ᱪᱮ ᱟᱵᱚᱣᱟᱜ ᱪᱤᱠᱤᱛᱮ ᱜᱤᱫᱽᱨᱟᱹ ᱞᱤᱧ ᱱᱮᱦᱨᱚᱜ ᱠᱟᱱᱟ ᱡᱮᱢᱚᱱ ᱱᱚᱣᱟ ᱡᱟᱭᱡᱩᱜᱽ ᱞᱟᱹᱜᱤᱫ ᱟᱜᱟᱢ ᱰᱟᱦᱟᱨ ᱞᱤᱧ ᱢᱟᱨᱥᱟᱞᱟ ᱢᱮᱱᱛᱮ ᱟᱞᱤᱧ ᱞᱤᱧ ᱟᱥᱟ ᱟᱠᱟᱫᱼᱟ ᱟᱵᱚᱣᱟᱜ ᱫᱷᱟᱹᱨᱛᱤ ᱨᱮ ᱡᱟᱦᱟᱸ ᱠᱤᱛᱟᱹᱵ ᱟᱵᱚᱣᱟᱜ ᱫᱷᱟᱹᱨᱛᱤ ᱨᱮ ᱢᱮᱱᱟᱜ ᱛᱟᱵᱚᱱ ᱟᱵᱚᱣᱟᱜ ᱠᱷᱮᱨᱣᱟᱲ ᱠᱚᱣᱟᱜ ᱚᱱᱟ ᱠᱚᱦᱚᱸ ᱟᱹᱞᱤᱧ ᱜᱤᱫᱽᱨᱟᱹ ᱞᱤᱧ ᱥᱮᱪᱮᱫ ᱨᱮᱱᱟᱜ ᱤᱧᱟᱹᱜ ᱴᱷᱟᱹᱣᱠᱟᱹ ᱟᱠᱟᱜ ᱞᱤᱧ ᱚᱸᱰᱮ ᱚᱱᱟ ᱜᱮᱞᱤᱧ ᱵᱟᱠᱷᱟᱡ ᱚᱱᱟ ᱜᱮᱞᱤᱧ ᱢᱩᱠᱩᱞ ᱟᱠᱟᱜᱟ ᱟᱨ ᱟᱜᱟᱢ ᱫᱤᱱᱨᱮ ᱱᱟᱯᱟᱭ ᱦᱚᱨ ᱢᱮᱱᱟᱜᱼᱟ ᱢᱮᱱᱛᱮᱞᱤᱧ ᱟᱥᱟ ᱟᱠᱟᱫᱼᱟ ᱱᱚᱣᱟᱜᱮ ᱟᱹᱞᱤᱧᱟᱜ ᱟᱹᱰᱤ ᱟᱹᱰᱤ ᱥᱟᱨᱦᱟᱣ